ᱤᱧ ᱫᱚ ᱱᱚᱰᱮᱱᱟᱜ ᱮᱱᱮᱡ ᱫᱚ ᱧᱮᱞ ᱟᱠᱟᱫᱟ ᱢᱟᱨᱵᱮᱞ ᱮᱱᱮᱡ ᱠᱤᱛ ᱠᱤᱛ ᱮᱱᱮᱡ ᱰᱟᱯᱥᱟ ᱮᱱᱮᱡ ᱠᱟᱵᱟᱰᱤ ᱮᱱᱮᱡ ᱱᱚᱣᱟ ᱠᱚ ᱮᱱᱮᱡ ᱤᱧ ᱧᱮᱞ ᱟᱠᱟᱫᱟ ᱚᱱᱟ ᱠᱟᱹᱴᱤ ᱮᱱᱮᱡ ᱴᱤᱨ ᱜᱩᱞᱤ ᱮᱱᱮᱡ ᱱᱤᱭᱟᱹ ᱠᱚ ᱱᱚᱣᱟ ᱠᱚᱨᱮ ᱫᱚ ᱴᱟᱥ ᱮᱱᱮᱡ ᱠᱚ ᱞᱳᱰᱳ ᱮᱱᱮᱡ ᱠᱚ ᱫᱟᱵᱟ ᱮᱱᱮᱡ ᱠᱚ ᱱᱤᱭᱟᱹ ᱠᱚ ᱮᱱᱮᱡ ᱜᱮ ᱰᱷᱮᱨ ᱫᱚ ᱧᱮᱞᱚᱜᱚᱜ ᱠᱟᱱᱟ ᱟᱞᱮᱭᱟᱜ ᱴᱚᱞᱟ ᱯᱟᱲᱟ ᱨᱮᱫᱚ